ᱟᱹᱞᱤᱧ ᱱᱚᱣᱟ ᱟᱰᱮ ᱯᱟᱥᱮ ᱨᱮ ᱢᱤᱫᱴᱟᱝ ᱠᱚᱢᱤᱴᱤ ᱵᱮᱱᱟᱣ ᱥᱟᱱᱟᱭᱮᱫ ᱞᱤᱧᱟᱹ ᱡᱟᱦᱟᱸ ᱫᱚ ᱦᱩᱭᱩᱜ ᱠᱟᱱᱟ ᱞᱚ ᱵᱤᱡᱽᱞᱤ ᱵᱟᱹᱛᱤ ᱱᱚᱣᱟ ᱵᱤᱡᱽᱞᱤ ᱵᱟᱹᱛᱤ ᱞᱟᱹᱜᱤᱫ ᱢᱤᱫᱴᱤᱡ ᱟᱨᱡᱤ ᱫᱚᱦᱚ ᱥᱟᱱᱟᱭᱮᱫ ᱞᱤᱧᱟᱹ ᱟᱨ ᱱᱚᱣᱟ ᱴᱚᱞᱟ ᱯᱟᱲᱟᱨᱮᱱ ᱦᱚᱲ ᱠᱚᱴᱷᱮᱱ ᱦᱚᱸ ᱱᱚᱣᱟ ᱵᱤᱡᱽᱞᱤ ᱵᱟᱹᱛᱤ ᱠᱷᱟᱹᱛᱤᱨ ᱢᱚᱛᱞᱚᱵᱽ ᱠᱟᱛᱷᱟ ᱫᱚᱦᱚ ᱥᱟᱱᱟᱭᱮᱫ ᱞᱤᱧᱟᱹ ᱪᱮᱫ ᱞᱮᱠᱟᱛᱮ ᱱᱚᱣᱟ ᱵᱤᱡᱽᱞᱤ ᱵᱟᱹᱛᱤ ᱡᱟᱦᱟᱸ ᱱᱚᱣᱟ ᱟᱵᱚ ᱟᱛᱳ ᱨᱮ ᱵᱟᱭ ᱛᱟᱦᱮᱱ ᱠᱟᱱᱟ ᱚᱱᱟ ᱵᱚᱱ ᱠᱟᱢᱯᱞᱤᱴᱟ ᱟᱫᱚ ᱦᱩᱭᱩᱜ ᱠᱟᱱᱟ ᱱᱚᱣᱟ ᱟᱛᱳ ᱨᱮ ᱥᱮᱬᱟ ᱦᱚᱲ ᱠᱚ ᱢᱮᱱᱟᱜ ᱠᱚᱣᱟ ᱱᱚᱰᱮ ᱨᱮᱱ ᱯᱟᱨᱜᱟᱱᱟ ᱠᱚ ᱢᱟᱺᱡᱷᱤ ᱠᱚ ᱢᱮᱱᱟᱜ ᱠᱚᱣᱟ ᱩᱱᱠᱩ ᱴᱷᱮᱱ ᱱᱚᱣᱟ ᱠᱟᱛᱷᱟ ᱞᱤᱧ ᱱᱮᱦᱚᱨᱟ ᱥᱮ ᱞᱟᱹᱭ ᱥᱚᱫᱚᱨ ᱟᱠᱚᱣᱟᱞᱤᱧ ᱪᱮᱫ ᱞᱮᱠᱟᱛᱮ ᱱᱚᱣᱟ ᱞᱟᱭᱤᱱ ᱵᱚᱱ ᱴᱷᱤᱠᱟ ᱟᱨ ᱦᱤᱡᱩᱜ ᱠᱟᱱ ᱫᱤᱱ ᱨᱮ ᱱᱤᱛᱳᱜ ᱪᱮᱫ ᱞᱮᱠᱟ ᱫᱤᱱ ᱨᱮᱢᱟ ᱵᱟᱹᱛᱤ ᱛᱟᱦᱮᱱ ᱠᱟᱱ ᱜᱮᱭᱟ ᱟᱹᱭᱩᱵ ᱵᱟᱭ ᱛᱟᱦᱮᱱ ᱠᱟᱱᱟ ᱠᱷᱟᱱ ᱟᱹᱭᱩᱵ ᱜᱮᱛᱚ ᱱᱚᱣᱟ ᱞᱟᱭᱤᱱ ᱨᱮᱱᱟᱜ ᱢᱟ ᱰᱷᱮᱨ ᱛᱟᱵᱚᱱ ᱫᱚᱨᱠᱟᱨ ᱟᱨ ᱟᱹᱭᱩᱵ ᱵᱟᱭ ᱛᱟᱦᱮᱱᱟ ᱯᱟᱹᱛᱤ ᱮᱱᱠᱷᱟᱱ ᱫᱚ ᱡᱷᱚᱛᱚᱣᱟᱜ ᱠᱟᱹᱢᱤ ᱨᱩᱠᱟᱹᱜ ᱠᱟᱱᱟ ᱚᱲᱟᱜ ᱨᱮ ᱧᱩᱛᱨᱮ ᱪᱤᱠᱟᱹᱢ ᱛᱟᱦᱮᱱᱟ ᱜᱤᱫᱽᱨᱟᱹ ᱠᱚᱦᱚᱸ ᱚᱞᱚᱜ ᱯᱟᱲᱦᱟᱜ ᱜᱤᱫᱽᱨᱟᱹ ᱠᱟᱱᱟ ᱠᱚ ᱮᱱᱠᱷᱟᱱ ᱩᱱᱠᱩ ᱦᱚᱸ ᱞᱟᱭᱤᱱ ᱫᱚ ᱟᱹᱰᱤ ᱡᱚᱨᱩᱨᱤ ᱜᱮᱭᱟ ᱱᱤᱛᱳᱜᱢᱟ ᱠᱮᱨᱟᱥᱮᱱ ᱛᱮᱞ ᱦᱚᱸ ᱵᱟᱭ ᱧᱟᱢᱚᱜ ᱠᱟᱱᱟ ᱢᱟᱲᱟᱝ ᱞᱮᱠᱟ ᱡᱮ ᱵᱟᱹᱛᱤ ᱰᱤᱵᱽᱨᱤ ᱤᱭᱟ ᱞᱟᱭᱤᱴ ᱵᱚᱱ ᱡᱩᱞ ᱠᱟᱛᱮᱢ ᱯᱟᱲᱦᱟᱜᱼᱟ ᱱᱤᱛᱳᱜ ᱢᱟ ᱡᱷᱚᱛᱚᱣᱟᱜ ᱜᱮ ᱢᱟᱦᱜᱟᱭᱮᱱᱟ ᱟᱨ ᱥᱩᱱᱩᱢ ᱠᱚᱦᱚᱸ ᱢᱟᱦᱜᱟᱭᱮᱱᱟ ᱱᱤᱛᱳᱜ ᱟᱨ ᱱᱚᱣᱟ ᱴᱚᱞᱟ ᱨᱮ ᱛᱤᱱᱟᱹᱜ ᱜᱟᱱ ᱨᱮᱸᱜᱮᱡ ᱠᱚ ᱢᱮᱱᱟᱜ ᱵᱚᱱᱟ ᱡᱷᱚᱛᱚ ᱜᱮ ᱯᱚᱭᱥᱟ ᱴᱟᱠᱟ ᱟᱱ ᱦᱚᱲ ᱦᱚᱸᱛᱚ ᱫᱤᱱ ᱦᱤᱞᱳᱜ ᱫᱚ ᱥᱩᱱᱩᱢ ᱠᱤᱨᱤᱧ ᱠᱟᱛᱮᱫ ᱰᱤᱵᱨᱤ ᱵᱟᱹᱛᱤ ᱦᱚᱸ ᱵᱟᱢ ᱡᱩᱞ ᱫᱟᱲᱮᱭᱟᱜᱼᱟ ᱟᱫᱚ ᱱᱤᱛᱳᱜ ᱧᱟᱢ ᱦᱚᱸ ᱵᱟᱭ ᱧᱟᱢᱚᱜ ᱠᱟᱱᱟ ᱮᱱᱠᱷᱟᱱ ᱚᱱᱟ ᱞᱟᱹᱜᱤᱫ ᱱᱚᱰᱮ ᱨᱮᱱ ᱟᱛᱳ ᱥᱟᱞᱟᱜ ᱱᱚᱣᱟ ᱠᱟᱛᱷᱟ ᱫᱚᱦᱚ ᱠᱟᱛᱮᱫ ᱟᱹᱞᱤᱧ ᱱᱚᱣᱟ ᱵᱤᱡᱽᱞᱤ ᱵᱟᱹᱛᱤ ᱞᱟᱹᱜᱤᱫ ᱟᱨ ᱱᱚᱣᱟ ᱟᱥᱮ ᱯᱟᱥᱮ ᱡᱟᱦᱟᱸ ᱛᱤᱱᱟᱹᱜ ᱟᱛᱳ ᱠᱚ ᱢᱮᱱᱟᱜᱼᱟ ᱚᱱᱟ ᱩᱱᱠᱩ ᱠᱚ ᱥᱟᱞᱟᱜ ᱜᱟᱯᱟᱞ ᱢᱟᱨᱟᱣ ᱠᱟᱛᱮᱫ ᱱᱚᱣᱟ ᱵᱤᱡᱽᱞᱤ ᱵᱟᱹᱛᱤ ᱨᱮᱱᱟᱜ ᱫᱚᱞᱤᱧ ᱵᱮᱵᱚᱥᱛᱷᱟ ᱥᱟᱱᱟᱭᱮᱫ ᱞᱤᱧᱟᱹ ᱟᱫᱚ ᱱᱚᱣᱟ ᱵᱮᱵᱚᱥᱛᱷᱟ ᱨᱮ ᱟᱹᱞᱤᱧ ᱛᱤᱱᱟᱹᱜ ᱦᱚᱲ ᱠᱚ ᱜᱚᱲᱚᱣᱟᱞᱤᱧᱟᱹ ᱵᱟᱠᱚ ᱜᱚᱲᱚᱣᱟᱞᱤᱧᱟᱹ ᱚᱱᱟ ᱫᱚ ᱵᱟᱹᱞᱤᱧ ᱵᱟᱰᱟᱭᱟ ᱮᱱ ᱨᱮᱦᱚᱸ ᱵᱟᱠᱚ ᱜᱚᱲᱚᱣᱟᱹᱞᱤᱧ ᱨᱮᱦᱚᱸ ᱟᱹᱞᱤᱧ ᱱᱚᱣᱟ ᱠᱟᱹᱢᱤ ᱫᱚᱞᱤᱧ ᱯᱩᱨᱟᱹᱣ ᱥᱟᱱᱟᱭᱮᱫ ᱞᱤᱧᱟᱹ ᱡᱟᱦᱟᱸ ᱞᱮᱠᱟᱛᱮ ᱦᱤᱡᱩᱜ ᱠᱟᱱ ᱫᱤᱱᱨᱮ ᱜᱤᱫᱽᱨᱟᱹ ᱠᱚ ᱟᱞᱚ ᱠᱚ ᱦᱟᱨᱠᱮᱛᱚᱜ ᱢᱟ ᱟᱨ ᱡᱟᱦᱟᱸ ᱦᱩᱭᱩᱜ ᱠᱟᱱᱟ ᱱᱚᱣᱟ ᱥᱳᱞᱟᱨ ᱯᱮᱱᱮᱞ ᱱᱚᱣᱟ ᱴᱚᱞᱟ ᱨᱮ ᱞᱟᱜᱟᱣ ᱞᱮᱱᱠᱷᱟᱱ ᱠᱟᱢ ᱥᱮ ᱠᱟᱢ ᱧᱩᱛ ᱧᱤᱫᱟᱹ ᱦᱚᱨᱛᱮ ᱦᱤᱡᱩᱜ ᱥᱮᱱᱚᱜ ᱨᱮ ᱡᱟᱦᱟᱱᱟᱜ ᱫᱤᱠᱠᱷᱚᱛ ᱵᱟᱭ ᱦᱩᱭᱩᱜᱼᱟ ᱱᱚᱣᱟ ᱢᱟ ᱪᱮᱫ ᱦᱚᱸ ᱚᱱᱠᱟ ᱫᱚᱨᱠᱟᱨ ᱵᱟᱝᱜᱮ ᱱᱚᱣᱟᱢᱟ ᱪᱟᱸᱫᱚᱣᱟᱜ ᱛᱟᱨᱟᱥ ᱛᱮᱜᱮ ᱪᱟᱨᱡᱤᱝᱚᱜ ᱠᱟᱱᱟ ᱮᱱᱠᱷᱟᱱ ᱱᱚᱣᱟ ᱞᱟᱜᱟᱣ ᱞᱮᱱᱠᱷᱟᱱ ᱟᱹᱰᱤ ᱦᱚᱲ ᱵᱚᱱ ᱥᱩᱵᱤᱫᱷᱟᱜᱼᱟ ᱠᱟᱢ ᱥᱮ ᱠᱟᱢ ᱧᱩᱛ ᱧᱤᱫᱟᱹ ᱠᱷᱚᱱ ᱵᱚᱱ ᱵᱟᱧᱪᱟᱜᱼᱟ ᱟᱨ ᱱᱚᱣᱟ ᱠᱟᱛᱷᱟ ᱥᱴᱮᱴ ᱦᱳᱞᱰᱟᱨ ᱴᱷᱮᱱ ᱱᱚᱣᱟ ᱞᱤᱧ ᱠᱟᱛᱷᱟ ᱞᱤᱧ ᱫᱚᱦᱚᱭᱟ ᱩᱱᱤ ᱟᱹᱞᱤᱧ ᱠᱤ ᱛᱤᱱᱟᱹᱜ ᱜᱚᱲᱚᱣᱟᱞᱤᱧᱟᱹᱭ ᱥᱮ ᱵᱟᱭ ᱜᱚᱲᱚᱣᱟᱞᱤᱧᱟᱹ ᱚᱱᱟ ᱫᱚ ᱵᱟᱞᱤᱧ ᱵᱟᱰᱟᱭᱟ ᱮᱨᱦᱚᱸ ᱟᱹᱞᱤᱧ ᱛᱚᱨᱚᱯ ᱠᱷᱚᱱ ᱱᱚᱣᱟ ᱜᱤᱞᱤᱧ ᱱᱮᱦᱚᱨᱚᱜᱼᱟ ᱡᱟᱦᱟᱸ ᱞᱮᱠᱟᱛᱮ ᱱᱚᱣᱟ ᱟᱹᱞᱤᱧᱟᱜ ᱥᱳᱞᱟᱨ ᱯᱮᱱᱮᱞ ᱠᱚ ᱞᱟᱜᱟᱣ ᱟᱹᱞᱤᱧ ᱢᱟ ᱟᱨ ᱱᱚᱣᱟ ᱟᱛᱳᱨᱮ ᱡᱟᱦᱟᱸ ᱛᱤᱱᱟᱹᱜ ᱚᱥᱩᱵᱤᱫᱷᱟ ᱢᱮᱱᱟᱜᱼᱟ ᱚᱱᱟ ᱠᱚ ᱡᱷᱚᱛᱚ ᱪᱟᱵᱟᱜ ᱢᱟ